ᱵᱮᱝᱜᱚᱞ ᱨᱮᱭᱟᱜ ᱪᱟᱥ ᱤᱫᱤ ᱠᱟᱛᱮᱫ ᱢᱩᱲᱩᱫ ᱪᱮᱞᱮᱧᱡ ᱫᱚ ᱦᱩᱭᱩᱜ ᱠᱟᱱᱟ ᱱᱟᱦᱟᱜ ᱫᱚ ᱪᱟᱥ ᱡᱚᱢᱤ ᱡᱟᱦᱟᱸ ᱴᱚᱴᱷᱟ ᱠᱚᱨᱮ ᱪᱟᱥ ᱡᱩᱢᱤ ᱢᱮᱱᱟᱜᱼᱟ ᱚᱱᱟ ᱠᱚᱨᱮ ᱪᱟᱥ ᱦᱩᱭᱩᱜ ᱠᱟᱱ ᱫᱚ ᱵᱤᱥᱮᱥ ᱠᱟᱭᱛᱮ ᱠᱤᱴᱱᱟᱥᱚᱠ ᱨᱟᱥᱟᱭᱚᱱᱤᱠ ᱯᱚᱫᱟᱨᱛᱷᱚ ᱱᱚᱜᱱᱟᱠᱚ ᱢᱮᱥᱟᱭᱮᱫᱟ ᱡᱟᱛᱮ ᱪᱟᱥ ᱨᱮᱭᱟᱜ ᱯᱷᱚᱞᱚᱱ ᱵᱟᱹᱲᱛᱤ ᱠᱷᱟᱹᱛᱤᱨ ᱢᱮᱱᱠᱷᱟᱱ ᱚᱱᱟ ᱠᱤᱴᱱᱟᱥᱚᱠ ᱨᱟᱥᱟᱭᱚᱱᱤᱠ ᱯᱚᱫᱟᱨᱛᱷᱚ ᱜᱮ ᱚᱱᱟ ᱡᱚᱢᱤ ᱨᱮᱭᱟᱜ ᱩᱨᱵᱚᱨᱛᱟ ᱡᱟᱦᱟᱸ ᱚᱱᱟ ᱫᱚᱭ ᱠᱚᱢ ᱤᱫᱤᱭᱮᱫᱟ ᱚᱱᱟ ᱥᱟᱶ ᱥᱟᱶᱛᱮ ᱟᱨᱚ ᱥᱤᱞᱯᱚ ᱠᱚᱞᱠᱟᱨᱠᱷᱟᱱᱟ ᱤᱱᱰᱟᱥᱴᱨᱤ ᱱᱟᱦᱟᱜ ᱫᱚ ᱫᱚᱢᱮ ᱜᱮ ᱧᱮᱞᱚᱜ ᱠᱟᱱᱟ ᱠᱚᱞᱠᱟᱨᱠᱷᱟᱱᱟ ᱠᱚ ᱛᱮᱭᱨᱮᱜᱼᱟ ᱢᱟᱨᱟᱝ ᱢᱟᱨᱟᱝ ᱥᱤᱞᱯᱚ ᱯᱚᱛᱤ ᱩᱱᱠᱩ ᱚᱱᱟ ᱡᱚᱢᱤ ᱨᱮᱭᱟ ᱥᱮ ᱯᱚᱨᱤᱵᱮᱥ ᱨᱮᱭᱟᱜ ᱢᱤᱫᱴᱮᱱ ᱡᱟᱦᱟᱸ ᱫᱩᱥᱤᱛᱳ ᱦᱟᱥᱟ ᱪᱟᱥ ᱡᱚᱢᱤ ᱡᱟᱦᱟᱸ ᱫᱩᱥᱤᱛᱳ ᱮᱫᱟᱭ ᱚᱱᱟ ᱥᱤᱞᱯᱳ ᱠᱚᱞᱠᱟᱨᱠᱷᱟᱱᱟ ᱢᱟᱫᱷᱚᱢ ᱛᱮ ᱚᱱᱟ ᱠᱷᱟᱹᱛᱤᱨ ᱛᱮᱦᱚᱸ ᱪᱟᱥ ᱡᱚᱢᱤ ᱨᱮ ᱪᱟᱥ ᱨᱮᱭᱟᱜ ᱯᱷᱚᱞᱚᱱ ᱫᱚ ᱟᱹᱰᱤ ᱠᱚᱢᱜᱮ ᱧᱮᱞᱚᱜ ᱠᱟᱱᱟ ᱟᱨᱦᱚᱸ ᱚᱱᱟ ᱥᱟᱶᱛᱮ ᱪᱟᱹᱥᱤ ᱡᱟᱦᱟᱸᱭ ᱠᱚ ᱪᱟᱥᱮᱫ ᱛᱟᱵᱚᱱᱟ ᱪᱟᱥ ᱮᱫᱟ ᱠᱚ ᱢᱮᱱᱠᱷᱟᱱ ᱦᱩᱲᱩ ᱪᱟᱣᱞᱮ ᱪᱟᱥ ᱠᱟᱛᱮᱫ ᱚᱱᱟ ᱨᱮᱭᱟᱜ ᱡᱟᱦᱟᱸ ᱱᱮᱡᱡᱷᱚ ᱫᱟᱢ ᱥᱮ ᱢᱩᱞᱞᱚ ᱚᱱᱟᱫᱚ ᱵᱟᱠᱚ ᱧᱟᱢᱮᱫ ᱛᱟᱵᱚᱱᱟ ᱠᱟᱨᱚᱱ ᱫᱚ ᱚᱱᱟ ᱪᱟᱹᱥᱤ ᱡᱟᱦᱟᱭ ᱮ ᱪᱟᱥ ᱮᱫᱟ ᱚᱱᱟ ᱟᱹᱠᱷᱟᱨᱤᱧ ᱮᱫᱟᱭ ᱟᱨᱚ ᱢᱤᱫᱴᱟᱝ ᱫᱟᱞᱟᱞ ᱴᱷᱮᱱ ᱩᱱᱤ ᱫᱟᱞᱟᱞ ᱫᱚ ᱠᱚᱢ ᱯᱚᱭᱥᱟ ᱛᱮ ᱠᱤᱨᱤᱧ ᱠᱟᱛᱮᱫ ᱟᱨᱚᱦᱚᱸ ᱚᱱᱟ ᱜᱮ ᱰᱷᱮᱨ ᱫᱟᱢ ᱛᱮ ᱥᱚᱦᱚᱨ ᱵᱟᱡᱟᱨᱮᱭ ᱟᱹᱠᱷᱟᱹᱨᱤᱧᱮᱜᱼᱟ ᱛᱟᱦᱚᱞᱮ ᱚᱱᱟ ᱨᱮᱭᱟᱜ ᱪᱟᱥ ᱨᱮᱭᱟᱜ ᱯᱷᱚᱞᱚᱱ ᱢᱟ ᱦᱩᱭᱮᱱ ᱜᱮ ᱢᱮᱱᱠᱷᱟᱱ ᱪᱟᱥ ᱨᱮᱭᱟᱜ ᱡᱟᱦᱟᱸ ᱱᱮᱡᱷᱭᱚ ᱢᱩᱞᱞᱚ ᱥᱮ ᱫᱟᱢ ᱚᱱᱟ ᱫᱚ ᱪᱟᱹᱥᱤ ᱵᱟᱭ ᱧᱟᱢ ᱞᱮᱜᱼᱟ ᱧᱟᱢ ᱠᱮᱜ ᱟᱭ ᱚᱠᱚᱭ ᱟᱨᱚᱦᱚᱸ ᱢᱤᱫᱴᱮᱡ ᱡᱟᱦᱟᱭ ᱫᱟᱞᱟᱞ ᱩᱱᱤ ᱚᱱᱟ ᱪᱟᱥ ᱨᱮᱭᱟᱜ ᱦᱚᱸ ᱢᱩᱞᱞᱚ ᱡᱟᱦᱟᱸ ᱚᱱᱟ ᱩᱱᱤᱭ ᱧᱟᱢ ᱠᱮᱜᱼᱟ ᱢᱮᱱ ᱠᱷᱟᱱ ᱪᱟᱹᱥᱤ ᱫᱚ ᱨᱮᱜᱮᱡ ᱜᱮᱭ ᱛᱟᱦᱮᱸᱭᱮᱱᱟ ᱫᱟᱞᱟᱞ ᱫᱚ ᱠᱤᱥᱟᱹᱲ ᱮᱱᱟ ᱚᱱᱟ ᱥᱟᱶ ᱥᱟᱶᱛᱮ ᱫᱟᱜ ᱡᱟᱹᱲᱤ ᱦᱚᱸ ᱢᱤᱫᱴᱟᱝ ᱠᱟᱨᱚᱱ ᱠᱟᱱᱟ ᱵᱮᱝᱜᱚᱞ ᱨᱮᱭᱟᱜ ᱱᱤᱛᱚᱜ ᱡᱟ ᱚᱵᱚᱥᱛᱟ ᱚᱠᱛᱚ ᱨᱮ ᱵᱟᱭ ᱫᱟᱜ ᱮᱜᱼᱟ ᱡᱟᱦᱟᱸ ᱫᱚ ᱟᱥᱟᱲ ᱵᱚᱸᱜᱟ ᱞᱟᱹᱭᱟᱠᱚ ᱪᱮᱛᱟ ᱦᱩᱲᱩ ᱪᱟᱣᱞᱮ ᱪᱟᱥ ᱦᱩᱭᱩᱜ ᱛᱮ ᱚᱱᱟ ᱥᱳᱢᱳᱭ ᱨᱮᱜᱮ ᱚᱠᱛᱚ ᱨᱮ ᱵᱟᱝ ᱫᱟᱜ ᱠᱷᱟᱹᱛᱤᱨ ᱪᱟᱥ ᱟᱵᱟᱫ ᱫᱚ ᱵᱟᱝ ᱦᱩᱭᱩᱜ ᱠᱟᱱᱟ ᱚᱱᱠᱟ ᱫᱚ ᱥᱮᱫᱟᱭ ᱞᱮᱠᱟ ᱫᱚ ᱚᱱᱟ ᱥᱟᱶᱛᱮ ᱵᱮᱝᱜᱚᱞ ᱵᱤᱦᱟᱨ ᱳᱲᱤᱥᱟ ᱠᱚᱨᱮ ᱯᱩᱨᱩᱞᱤᱭᱟ ᱠᱚᱨᱮ ᱵᱚᱱ ᱧᱮᱞᱮᱜᱼᱟ ᱱᱟᱦᱟᱜ ᱫᱚ ᱞᱟᱠᱷᱟ ᱜᱚᱴᱟᱝ ᱡᱚᱢᱤ ᱨᱮᱜᱮ ᱦᱩᱲᱤ ᱠᱚ ᱪᱟᱣᱞᱮ ᱠᱚ ᱦᱩᱭᱩᱜ ᱠᱟᱱᱟ ᱢᱮᱱᱠᱷᱟᱱ ᱟᱨᱦᱚᱸ ᱡᱮ ᱩᱱᱟᱹᱜ ᱜᱟᱱ ᱡᱚᱢᱤ ᱢᱮᱱᱟᱜᱼᱟ ᱱᱮᱛᱟᱨ ᱵᱚᱱ ᱪᱟᱞᱟᱜ ᱠᱟᱱᱟ ᱫᱟᱲᱟᱱ ᱥᱮ ᱫᱤᱥᱚᱢ ᱟᱛᱩ ᱫᱤᱥᱚᱢ ᱠᱚᱨᱮ ᱦᱚᱸ ᱵᱚᱱ ᱪᱟᱞᱟᱜ ᱠᱟᱱᱟ ᱧᱮᱞᱮᱫ ᱜᱮᱭᱟ ᱵᱚᱱ ᱵᱤᱵᱷᱤᱱᱱᱚ ᱨᱚᱠᱚᱢ ᱪᱟᱥ ᱡᱩᱢᱤ ᱯᱷᱟᱠᱟ ᱜᱮ ᱢᱮᱱᱟᱜᱼᱟ ᱡᱟᱦᱟᱸ ᱫᱚ ᱜᱷᱟᱥ ᱵᱩᱥ ᱛᱮ ᱯᱮᱨᱮᱡ ᱟᱠᱟᱱᱟ ᱢᱮᱱᱠᱷᱟᱱ ᱦᱩᱲᱩ ᱪᱟᱣᱞᱮ ᱫᱚ ᱵᱟᱝ ᱦᱩᱭᱩᱜ ᱠᱟᱱᱟ ᱥᱮ ᱦᱩᱲᱩ ᱵᱟᱠᱚ ᱨᱚᱦᱚᱭᱮᱜᱼᱟ ᱜᱚᱢ ᱡᱚᱸᱰᱨᱟ ᱱᱚᱣᱟ ᱠᱚᱫᱚ ᱱᱮᱛᱟᱨ ᱫᱚ ᱵᱟᱝ ᱧᱮᱞ ᱧᱟᱢᱚᱜ ᱠᱟᱱᱟ ᱢᱮᱱᱮᱫ ᱫᱚ ᱪᱟᱥ ᱜᱮ ᱵᱟᱝ ᱦᱩᱭᱩᱜ ᱠᱟᱱᱟ ᱡᱟᱦᱟᱸ ᱟᱛᱳ ᱫᱤᱥᱚᱢ ᱮᱨᱤᱭᱟ ᱠᱚᱨᱮ ᱠᱤᱪᱷᱩ ᱠᱤᱪᱷᱩ ᱮᱨᱤᱭᱟ ᱡᱟᱦᱟᱸ ᱢᱮᱱᱟᱜᱼᱟ ᱱᱚᱜᱼᱚᱭ ᱢᱤᱫ ᱵᱟᱨ ᱚᱲᱟᱜ ᱨᱮ ᱡᱚᱢ ᱵᱟᱲᱟ ᱞᱟᱹᱜᱤᱫ ᱠᱚ ᱪᱟᱥᱮᱜᱼᱟ ᱢᱮᱱᱠᱷᱟᱱ ᱚᱱᱟ ᱡᱮ ᱜᱚᱴᱟ ᱡᱚᱢᱚ ᱨᱮᱠᱚ ᱪᱟᱥᱮᱜᱼᱟ ᱠᱷᱮᱛ ᱨᱮ ᱵᱟᱹᱫ ᱨᱮ ᱚᱱᱟ ᱫᱚ ᱢᱮᱱᱠᱷᱟᱱ ᱵᱟᱝ ᱦᱩᱭᱩᱜ ᱠᱟᱱᱟ ᱱᱟᱦᱟᱜ ᱫᱚ ᱡᱟᱦᱟᱸ ᱫᱚ ᱟᱫ ᱤᱫᱤᱜ ᱠᱟᱱᱟ ᱡᱚᱸᱰᱨᱟ ᱚᱱᱟ ᱥᱟᱶ ᱥᱟᱶᱛᱮ ᱡᱟᱦᱟᱸ ᱚᱱᱟ ᱵᱟᱡᱽᱨᱟ ᱥᱮ ᱡᱟᱦᱟᱸ ᱠᱚ ᱞᱟᱹᱭᱮᱜᱼᱟ ᱚᱱᱟ ᱠᱚᱫᱚ ᱱᱟᱦᱟᱜ ᱫᱚ ᱵᱟᱝ ᱧᱮᱞ ᱧᱟᱢᱚᱜ ᱠᱟᱱᱟ